ᱦᱮᱞᱳ ᱤᱧᱟᱹᱜ ᱧᱩᱛᱩᱢ ᱫᱚ ᱡᱚᱵᱟ ᱦᱟᱸᱥᱫᱟ ᱦᱩᱭᱩᱜ ᱠᱟᱱᱟ ᱟᱨ ᱟᱹᱞᱤᱧ ᱦᱚᱞᱟ ᱢᱟᱫᱮᱨ ᱜᱮᱥ ᱥᱤᱞᱤᱱᱰᱟᱨ ᱞᱟᱹᱜᱤᱫ ᱞᱤᱧ ᱵᱩᱠ ᱟᱠᱟᱫᱼᱟ ᱛᱚ ᱚᱱᱟ ᱞᱟᱹᱜᱤᱫ ᱜᱮᱞᱤᱧ ᱯᱷᱳᱱ ᱟᱠᱟᱫᱼᱟ ᱠᱤ ᱟᱞᱤᱧᱟᱜ ᱜᱮᱥ ᱥᱤᱞᱤᱱᱰᱟᱨ ᱵᱟᱨ ᱫᱤᱱ ᱦᱩᱭᱱᱟ ᱟᱨ ᱱᱤᱛᱚᱜ ᱫᱷᱟᱹᱵᱤᱡ ᱟᱹᱨᱤ ᱥᱮᱴᱮᱨᱚᱜᱼᱟ ᱛᱚ ᱚᱱᱟ ᱠᱩᱞᱤ ᱞᱮ ᱜᱮᱞᱤᱧ ᱯᱷᱳᱱ ᱟᱠᱟᱫᱼᱟ ᱠᱤ ᱛᱤᱱᱟᱹᱜ ᱫᱮᱨ ᱨᱮ ᱦᱤᱡᱩᱜ ᱠᱟᱱᱟ ᱪᱮ ᱛᱤᱱᱟᱹᱜ ᱫᱤᱱ ᱠᱚᱛᱮ ᱯᱮ ᱵᱷᱮᱡᱟᱭᱮᱜᱼᱟ ᱠᱤ ᱠᱤ ᱤᱧᱟᱹᱜ ᱫᱚ ᱜᱮᱥ ᱪᱟᱵᱟ ᱟᱠᱟᱱᱟ ᱤᱥᱤᱱ ᱵᱟᱥᱟᱝ ᱠᱚ ᱵᱟᱹᱧ ᱫᱟᱲᱮᱭᱟᱜ ᱠᱟᱱᱟ ᱚᱱᱟ ᱠᱷᱚᱵᱚᱨ ᱦᱟᱛᱟᱣ ᱞᱟᱹᱜᱤᱫ ᱜᱤᱧ ᱯᱷᱳᱱ ᱟᱠᱟᱫᱼᱟ ᱠᱤᱭᱩ ᱤᱥᱤᱱ ᱵᱟᱥᱟᱝ ᱨᱮ ᱟᱹᱰᱤ ᱠᱚᱥᱴᱚ ᱞᱤᱧ ᱵᱩᱡᱷᱟᱹᱣᱮᱫᱼᱟ ᱟᱨ ᱢᱟᱲᱟᱝ ᱢᱟ ᱡᱟᱯ ᱜᱮᱞᱤᱧ ᱜᱮᱥ ᱥᱤᱞᱤᱱᱰᱟᱨ ᱞᱤᱧ ᱵᱩᱠ ᱛᱟᱦᱮᱸᱫ ᱛᱚ ᱴᱟᱭᱤᱢ ᱜᱮ ᱴᱟᱭᱤᱢ ᱨᱮᱜᱮ ᱦᱤᱡᱩᱜ ᱛᱟᱦᱮᱸᱜ ᱚᱱᱟ ᱪᱮᱠᱟᱞᱤᱧ ᱩᱭᱦᱟᱹᱨ ᱠᱮᱜᱼᱟ ᱠᱤ ᱜᱮᱥ ᱮᱡᱮᱱᱥᱤ ᱨᱮ ᱯᱷᱳᱱ ᱠᱟᱛᱮᱫ ᱞᱤᱧ ᱵᱟᱰᱟᱭ ᱤᱭᱟ ᱠᱤ ᱛᱤᱱᱟᱹᱜ ᱫᱤᱱ ᱞᱟᱜᱟᱜ ᱠᱟᱱᱟ ᱛᱤᱸᱥ ᱠᱚᱛᱮ ᱟᱹᱞᱤᱧᱟᱜ ᱜᱮᱥ ᱛᱮᱞᱤᱧ ᱦᱤᱡᱩᱜᱼᱟ